ᱟᱞᱮ ᱪᱟᱹᱥᱤ ᱠᱚᱫᱚ ᱜᱟᱹᱭ ᱢᱮᱨᱚᱢ ᱰᱟᱝᱨᱟ ᱵᱷᱮᱰᱤ ᱠᱚ ᱢᱤᱫ ᱴᱤᱱ ᱜᱩᱨᱤᱡ ᱢᱟᱫᱮ ᱨᱮ ᱥᱮ ᱫᱮ ᱫᱚᱦᱚ ᱠᱟᱛᱮ ᱚᱱᱟ ᱯᱚᱞ ᱠᱚ ᱰᱟᱝᱨᱟ ᱟᱴᱤ ᱨᱮᱱᱟᱜ ᱯᱚᱞ ᱠᱚ ᱜᱩᱨᱤᱡ ᱢᱟᱫᱮ ᱨᱮ ᱜᱤᱰᱤ ᱠᱟᱛᱮ ᱢᱤᱫᱴᱮᱱ ᱡᱳᱭᱵᱤᱠ ᱥᱟᱨ ᱞᱮᱠᱟᱛᱮ ᱵᱮᱵᱚᱦᱟᱨᱚᱜᱼᱟ ᱡᱟᱦᱟᱸ ᱫᱚ ᱢᱟᱴᱷ ᱨᱮ ᱢᱤᱫ ᱥᱩᱢᱟᱹᱭ ᱵᱮᱵᱚᱦᱟᱨ ᱩᱯᱚᱡᱩᱠᱛᱚ ᱦᱩᱭᱩᱜᱼᱟ ᱚᱱᱟ ᱵᱮᱵᱚᱦᱟᱨ ᱠᱟᱛᱮ ᱟᱭᱢᱟ ᱚᱨᱛᱷᱚ ᱩᱯᱟᱨᱡᱚᱱ ᱦᱩᱭ ᱫᱟᱲᱮᱭᱟᱜᱼᱟ